ᱡᱚᱢᱮᱴᱳ ᱴᱷᱮᱱ ᱢᱤᱫᱴᱟᱝ ᱯᱤᱡᱡᱟᱧ ᱚᱰᱟᱨ ᱞᱮᱫ ᱛᱟᱦᱮᱱᱟ ᱱᱤᱛᱚᱜ ᱫᱷᱟᱨᱤᱡ ᱵᱟᱝ ᱥᱮᱴᱮᱨᱟᱠᱟᱱᱟ ᱮᱱᱟᱝ ᱮᱜᱟᱨᱚ ᱵᱟᱡᱮᱛᱮ ᱥᱮᱴᱮᱨ ᱨᱮᱱᱟᱜ ᱛᱟᱦᱮᱸ ᱠᱟᱱᱟ ᱢᱮᱱᱠᱷᱟᱱ ᱱᱤᱛᱚᱜ ᱫᱷᱟᱨᱤᱡ ᱛᱮ ᱵᱟᱝ ᱥᱮᱴᱮᱨᱟᱠᱟᱱᱟ ᱚᱱᱟᱛᱮ ᱤᱧ ᱢᱮᱱᱦᱚᱪᱚᱭᱮᱫᱼᱟ ᱠᱤ ᱱᱚᱣᱟ ᱯᱤᱡᱡᱟ ᱚᱰᱟᱨ ᱫᱚᱧ ᱠᱮᱱᱥᱮᱞᱟ ᱪᱮᱫᱟᱜ ᱥᱮ ᱥᱟᱲᱮ ᱫᱚᱥ ᱮᱜᱟᱨᱚ ᱵᱟᱡᱮ ᱛᱮ ᱥᱮᱴᱮᱨ ᱨᱮᱱᱟᱜ ᱛᱟᱦᱮᱸ ᱠᱟᱱᱟ ᱢᱤᱫᱴᱟᱝ ᱯᱟᱴᱤ ᱛᱟᱦᱮᱸ ᱠᱟᱱ ᱛᱟᱞᱮᱭᱟ ᱢᱮᱱᱠᱷᱟᱱ ᱯᱤᱡᱡᱟ ᱵᱟᱝ ᱥᱮᱴᱮᱨ ᱞᱮᱱᱛᱮ ᱚᱱᱟ ᱯᱟᱴᱤ ᱦᱚᱸ ᱠᱮᱱᱥᱮᱞᱮᱱᱟ ᱚᱱᱟᱛᱮ ᱫᱚᱢᱮ ᱟᱲᱤᱥ ᱦᱩᱭᱱᱟ ᱟᱨ ᱚᱱᱟ ᱪᱤᱠᱟᱹᱜᱮ ᱡᱟᱦᱟᱧ ᱚᱰᱟᱨ ᱞᱮᱫ ᱛᱟᱦᱮᱱᱟ ᱡᱚᱢᱮᱴᱳᱛᱮ ᱯᱤᱡᱡᱟ ᱚᱱᱟ ᱫᱚᱧ ᱠᱮᱱᱥᱮᱞᱮᱫᱼᱟ ᱟᱨ ᱡᱟᱦᱟᱸᱛᱤᱥᱜᱮ ᱱᱚᱝᱠᱟᱧ ᱚᱰᱟᱨᱟ ᱥᱚᱢᱚᱭᱨᱮᱜᱮ ᱥᱮᱴᱮᱨᱯᱮ ᱟᱨᱵᱟᱠᱷᱟᱱ ᱱᱚᱝᱠᱟᱜᱮ ᱚᱰᱟᱨᱟᱹᱧ ᱟᱨ ᱛᱟᱭᱚᱢᱛᱮ ᱱᱚᱝᱠᱟᱜᱤᱧ ᱠᱮᱱᱥᱮᱞᱟ